ᱟᱵᱚ ᱱᱤᱛᱚᱝ ᱛᱤᱞᱠᱟᱹ ᱵᱟᱵᱟ ᱦᱩᱭᱱᱟᱭ ᱥᱤᱫᱩ ᱠᱟᱱᱩ ᱦᱩᱭᱮᱱᱟᱭ ᱡᱟᱦᱟᱸ ᱜᱮ ᱛᱟᱵᱚᱱ ᱜᱟᱹᱠᱷᱩᱲ ᱜᱚᱢᱠᱮ ᱠᱚᱠᱚ ᱛᱟᱦᱮᱸ ᱠᱟᱱᱟ ᱛᱟᱵᱚᱱ ᱟᱫᱚ ᱩᱱᱠᱩ ᱛᱩᱞᱩᱡ ᱛᱮ ᱱᱤᱛᱚᱝ ᱟᱵᱚ ᱢᱟᱱᱮ ᱪᱮᱫ ᱦᱚᱸ ᱵᱟᱵᱚᱱ ᱧᱟᱢ ᱫᱟᱲᱮᱭᱟᱜ ᱠᱟᱱ ᱠᱷᱟᱹᱛᱤᱨ ᱛᱮ ᱩᱱᱠᱩ ᱱᱤᱛᱳᱜ ᱵᱚ ᱯᱟᱸᱡᱟ ᱧᱟᱢᱮᱫ ᱠᱚᱣᱟᱵᱚᱱ ᱟᱵᱚ ᱩᱱᱠᱩ ᱵᱚ ᱯᱟᱸᱡᱟ ᱧᱟᱢ ᱞᱮᱠᱚ ᱠᱷᱟᱱ ᱟᱵᱚ ᱫᱚ ᱡᱚᱛᱚᱣᱟᱜ ᱵᱚᱱ ᱧᱟᱢ ᱫᱟᱲᱮᱭᱟᱜᱼᱟ ᱟᱵᱚᱣᱟᱜ ᱚᱞ ᱪᱤᱠᱤ ᱦᱚᱸᱵᱚᱱ ᱧᱟᱢ ᱫᱟᱲᱮᱭᱟᱜᱼᱟ ᱟᱵᱚ ᱥᱟᱱᱛᱟᱲ ᱥᱚᱢᱟᱡᱽ ᱨᱮ ᱡᱟᱦᱟᱸ ᱜᱮ ᱢᱮᱱᱟᱜᱼᱟ ᱛᱟᱵᱚᱱ ᱚᱱᱟ ᱦᱚᱸᱵᱚᱱ ᱧᱟᱢ ᱫᱟᱲᱮᱭᱟᱜᱼᱟ ᱩᱱᱠᱩᱣᱟᱜ ᱠᱷᱟᱹᱛᱤᱨ ᱛᱮ ᱟᱵᱚ ᱢᱮᱱᱟᱜ ᱵᱚᱱᱟ ᱩᱱ ᱚᱱᱟ ᱞᱟᱹᱜᱤᱫ ᱛᱮ ᱟᱵᱚ ᱫᱚ ᱩᱱᱠᱩ ᱵᱚ ᱠᱷᱚᱡ ᱛᱚᱞᱟᱥ ᱞᱮᱠᱚ ᱠᱷᱟᱱ ᱫᱚ ᱟᱵᱚ ᱫᱚ ᱩᱱᱠᱩ ᱟᱵᱚᱣᱟᱜ ᱡᱚᱛᱚ ᱠᱚ ᱠᱟᱹᱢᱤᱦᱚᱨᱟ ᱠᱚ ᱞᱟᱹᱭ ᱫᱟᱲᱮᱭᱟᱵᱚᱱᱟ ᱟᱨ ᱚᱠᱟ ᱚᱠᱟᱨᱮ ᱟᱹᱠᱤᱱᱠᱤᱱ ᱜᱚᱡ ᱞᱮᱱᱟ ᱪᱤᱠᱟᱹ ᱞᱮᱱᱟ ᱠᱤᱱ ᱚᱱᱟ ᱦᱚᱸ ᱱᱤᱛᱳᱜ ᱵᱟᱵᱚᱱ ᱧᱟᱢ ᱫᱟᱲᱮᱭᱟᱜ ᱠᱟᱱᱟ ᱚᱱᱟ ᱞᱟᱹᱜᱤᱫ ᱟᱵᱚ ᱱᱤᱛᱚᱜ ᱩᱱᱠᱩ ᱯᱟᱸᱡᱟ ᱧᱟᱢ ᱦᱩᱭᱩᱜ ᱠᱟᱱᱟ ᱟᱠᱚ ᱟᱛᱳ ᱨᱮ ᱥᱮᱱ ᱠᱟᱛᱮ ᱟᱵᱚ ᱠᱩᱯᱞᱤ ᱵᱚ ᱫᱚᱦᱚᱭᱟ ᱪᱮᱫ ᱞᱮᱠᱟ ᱛᱮᱠᱤᱱ ᱜᱚᱡ ᱮᱱᱟ ᱪᱮᱫ ᱞᱮᱠᱟ ᱛᱮᱠᱤᱱ ᱚᱞ ᱯᱟᱲᱦᱟᱣ ᱠᱮᱜᱼᱟ ᱪᱮᱫ ᱞᱮᱠᱟᱛᱮ ᱚᱞ ᱠᱤᱱ ᱚᱰᱚᱠ ᱠᱮᱜᱼᱟ ᱪᱮᱫ ᱞᱮᱠᱟᱛᱮ ᱨᱚᱲ ᱠᱤᱱ ᱚᱰᱚᱠ ᱠᱮᱜᱼᱟ ᱟᱵᱚ ᱞᱟᱹᱜᱤᱫ ᱚᱱᱟ ᱞᱟᱹᱜᱤᱫ ᱛᱮ ᱩᱱᱠᱩ ᱟᱵᱚ ᱩᱱᱠᱩ ᱴᱷᱮᱱ ᱥᱮᱱ ᱠᱟᱛᱮᱫ ᱟᱵᱚ ᱩᱱᱠᱩ ᱵᱚᱱ ᱠᱩᱞᱤ ᱠᱚᱣᱟ ᱫᱮᱞᱟ ᱟᱞᱮ ᱞᱟᱹᱭ ᱟᱞᱮ ᱯᱮ ᱱᱤᱛᱳᱜ ᱟᱞᱮ ᱢᱟ ᱱᱤᱛᱳᱜ ᱢᱟ ᱦᱩᱰᱤᱧ ᱜᱤᱫᱽᱨᱟᱹ ᱠᱟᱱᱟᱞᱮ ᱪᱮᱫ ᱦᱚᱸ ᱵᱟᱞᱮ ᱴᱷᱤᱠᱟᱹ ᱫᱟᱲᱮᱭᱟᱜ ᱠᱟᱱᱟ ᱟᱫᱚ ᱚᱱᱟ ᱞᱟᱹᱜᱤᱫ ᱟᱵᱚ ᱟᱛᱳ ᱨᱮ ᱥᱮᱱ ᱠᱟᱛᱮᱫ ᱵᱚᱱ ᱢᱮᱛᱟ ᱠᱚ ᱠᱟᱱᱟ ᱫᱮᱞᱟ ᱟᱞᱮ ᱞᱟᱹᱭᱟᱞᱮᱯᱮ ᱟᱯᱮ ᱪᱮᱫ ᱞᱮᱠᱟᱛᱮ ᱱᱚᱣᱟ ᱯᱮ ᱪᱤᱠᱟᱹ ᱞᱮᱜᱼᱟ ᱪᱮᱫ ᱞᱮᱠᱟ ᱛᱮᱫᱚ ᱵᱟᱝᱟ ᱟᱯᱮ ᱯᱮ ᱞᱟᱹᱭᱟᱞᱮ ᱠᱷᱟᱱ ᱟᱞᱮ ᱦᱚᱸ ᱢᱟᱲᱟᱝ ᱥᱮᱫ ᱞᱮ ᱞᱟᱦᱟ ᱫᱟᱲᱮᱭᱟᱜᱼᱟ ᱟᱨ ᱟᱯᱮ ᱵᱟᱯᱮ ᱞᱟᱹᱭᱟᱞᱮ ᱠᱷᱟᱱ ᱫᱚ ᱚᱱᱟ ᱞᱟᱹᱜᱤᱫ ᱛᱮ ᱩᱱᱠᱩᱱ ᱢᱟ ᱵᱟᱹᱱᱩᱜ ᱠᱤᱱᱟ ᱱᱤᱛᱳᱜ ᱢᱟ ᱛᱟᱵᱚᱱ ᱟᱫᱚ ᱟᱛᱳ ᱦᱚᱲ ᱢᱟ ᱢᱮᱱᱟᱜ ᱠᱚᱣᱟ ᱟᱛᱳ ᱨᱮᱦᱚᱸ ᱠᱩᱞᱤ ᱠᱚᱣᱟ ᱩᱱᱠᱩ ᱟᱛᱳ ᱦᱚᱲ ᱢᱟ ᱡᱟᱦᱟᱸ ᱠᱤᱪᱷᱩ ᱦᱟᱲᱟᱢ ᱦᱚᱲ ᱦᱚᱸ ᱢᱮᱱᱟᱜ ᱠᱚᱜᱮᱭᱟ ᱵᱩᱰᱷᱤ ᱦᱚᱲ ᱦᱚᱸ ᱢᱮᱱᱟᱜ ᱠᱚᱜᱮᱭᱟ ᱩᱱᱠᱩ ᱴᱷᱮᱱ ᱨᱮᱦᱚᱸ ᱟᱵᱚ ᱠᱩᱞᱤ ᱠᱟᱛᱮ ᱵᱚᱱ ᱪᱮᱫᱚᱜᱼᱟ ᱪᱮᱫ ᱞᱮᱠᱟᱛᱮ ᱱᱩᱠᱤᱱ ᱠᱤᱱ ᱪᱤᱠᱟᱹᱭᱮᱱᱟ ᱪᱮᱫ ᱞᱮᱠᱟᱛᱮ ᱵᱟᱝᱟ ᱪᱮᱫ ᱞᱮᱠᱟᱛᱮ ᱱᱚᱣᱟᱠᱤᱱ ᱱᱚᱝᱠᱟ ᱠᱮᱜᱼᱟ ᱱᱚᱝᱠᱟ ᱞᱮᱜᱼᱟ ᱚᱱᱟᱛᱮ ᱟᱵᱚ ᱟᱛᱳ ᱥᱮᱱ ᱠᱟᱛᱮ ᱨᱮᱦᱚᱸ ᱟᱵᱚ ᱫᱚ ᱚᱱᱟ ᱵᱚᱱ ᱪᱮᱫᱚᱜᱼᱟ ᱚᱱᱟ ᱵᱚᱱ ᱪᱮᱫ ᱪᱮᱫ ᱞᱮᱱᱠᱷᱟᱱ ᱫᱚ ᱢᱟᱱᱮ ᱟᱵᱚᱣᱟᱜ ᱢᱟᱱᱮ ᱤᱭᱟᱹ ᱱᱟᱦᱟᱸᱜ ᱛᱮᱵᱚᱱ ᱵᱟᱲᱟᱣᱚᱜᱼᱟ ᱟᱨ ᱟᱵᱚ ᱡᱩᱫᱤ ᱚᱱᱟ ᱵᱟᱵᱚᱱ ᱪᱮᱫᱚᱜ ᱠᱟᱱᱟ ᱤᱱᱟᱹ ᱠᱷᱟᱱ ᱫᱚ ᱟᱵᱚ ᱫᱚ ᱪᱮᱫ ᱦᱚᱸ ᱵᱟᱵᱚᱱ ᱪᱮᱫ ᱫᱟᱲᱮᱭᱟᱜᱼᱟ ᱚᱱᱟ ᱞᱟᱹᱜᱤᱫ ᱟᱵᱚᱫᱚ ᱱᱤᱛᱚᱝ ᱟᱛᱳ ᱟᱛᱳ ᱵᱚ ᱫᱟᱬᱟ ᱞᱮᱠᱷᱟᱱ ᱫᱚ ᱡᱚᱛᱚ ᱠᱚ ᱴᱷᱤᱠᱟᱹᱭᱟ ᱵᱟᱝᱟ ᱟᱨ ᱱᱤᱛᱚᱝ ᱟᱵᱚᱣᱟᱜ ᱤᱭᱟᱹ ᱥᱚᱢᱟᱡᱽ ᱨᱮᱦᱚᱸ ᱱᱤᱛᱚᱝ ᱦᱚᱲ ᱠᱚ ᱚᱰᱚᱠ ᱟᱠᱟᱱᱟ ᱛᱟᱵᱚᱱ ᱥᱩᱥ ᱥᱚᱢᱟᱡᱽ ᱥᱩᱥᱟᱹᱨᱤᱭᱟᱹ ᱞᱟᱹᱜᱤᱫ ᱚᱱᱟ ᱞᱟᱹᱜᱤᱫ ᱟᱵᱚ ᱱᱤᱛᱚᱝ ᱟᱵᱚ ᱠᱩᱨᱩᱢᱩᱴᱩ ᱟᱵᱚ ᱪᱷᱩᱴᱟᱹᱣ ᱟᱵᱚᱱ ᱟᱨ ᱵᱟᱵᱚ ᱪᱷᱩᱴᱟᱹᱣ ᱞᱮᱱ ᱠᱷᱟᱱ ᱫᱚ ᱵᱟᱭ ᱜᱟᱱᱚᱜᱼᱟ ᱚᱱᱟ ᱞᱟᱹᱜᱤᱫ ᱟᱵᱚ ᱫᱚ ᱱᱤᱛᱚᱝ ᱩᱱᱠᱩ ᱛᱩᱞᱩᱡ ᱟᱨ ᱟᱵᱚ ᱛᱩᱞᱩᱡ ᱩᱱᱠᱩ ᱵᱚᱱ ᱥᱮᱵᱟ ᱫᱮᱵᱟ ᱠᱮᱫ ᱠᱚᱣᱟ ᱢᱟᱱᱮ ᱟᱵᱚ ᱦᱚᱸ ᱢᱟᱱᱮ ᱟᱵᱚ ᱦᱚᱸᱵᱚ ᱛᱟᱦᱮᱱ ᱠᱟᱱ ᱜᱮᱭᱟ ᱟᱨ ᱩᱱᱠᱩ ᱡᱩᱫᱤ ᱵᱟᱵᱚ ᱥᱮᱵᱟ ᱫᱮᱵᱟ ᱠᱚᱣᱟ ᱤᱱᱟᱹ ᱠᱷᱟᱱ ᱫᱚ ᱟᱵᱚ ᱦᱚᱸ ᱵᱟᱵᱚ ᱛᱟᱦᱮᱸ ᱫᱟᱲᱮᱭᱟᱜᱼᱟ ᱱᱤᱛᱳᱜ ᱡᱩᱫᱤ ᱟᱵᱚ ᱚᱱᱠᱟᱱ ᱪᱤᱡᱽ ᱚᱰᱚᱠ ᱟᱠᱟᱱᱟ ᱱᱤᱛᱚᱝ ᱨᱚᱜᱷᱩᱱᱟᱛᱷ ᱯᱚᱱᱰᱤᱛ ᱦᱚᱸ ᱟᱵᱚᱭᱤᱡᱽ ᱦᱚᱲ ᱠᱟᱱ ᱜᱮᱭᱟᱭ ᱟᱵᱚ ᱥᱟᱱᱛᱟᱲ ᱦᱚᱲ ᱠᱟᱱᱟᱭ ᱛᱟᱵᱚᱱ ᱩᱱᱤ ᱦᱚᱸ ᱟᱵᱚ ᱞᱟᱹᱜᱤᱫ ᱜᱮ ᱠᱩᱨᱩᱢᱩᱴᱩᱭ ᱪᱷᱩᱴᱟᱹᱣ ᱞᱮᱱᱟ ᱛᱟᱦᱮᱸᱫ ᱫᱤᱥᱚᱢ ᱫᱤᱥᱚᱢᱮ ᱫᱟᱬᱟ ᱞᱮᱜᱼᱟ ᱜᱚᱴᱟ ᱟᱛᱳ ᱟᱛᱳᱭ ᱫᱟᱬᱟ ᱞᱮᱜᱼᱟ ᱟᱫᱚ ᱩᱱᱤ ᱩᱱᱤᱦᱚᱸ ᱛᱟᱵᱚᱱ ᱟᱵᱚᱭᱤᱡ ᱯᱩᱨᱩᱫᱷᱩᱞ ᱛᱟᱦᱮᱸ ᱠᱟᱱᱟᱭ ᱟᱫᱚ ᱩᱱᱤ ᱛᱟᱵᱚᱱ ᱟᱵᱚ ᱡᱚᱛᱚᱣᱟᱜ ᱮ ᱪᱮᱫ ᱚᱴᱚ ᱟᱠᱟᱫ ᱵᱚᱱᱟ ᱚᱞ ᱴᱷᱮᱱ ᱠᱷᱚᱱ ᱨᱚᱲ ᱴᱷᱮᱱ ᱠᱷᱚᱱ ᱟᱵᱚ ᱟᱵᱚ ᱵᱷᱟᱥᱟ ᱛᱮ ᱚᱱᱟ ᱨᱚᱲ ᱚᱞ ᱵᱚᱱ ᱪᱮᱫ ᱮᱱ ᱠᱷᱟᱱ ᱜᱮ ᱟᱵᱚᱣᱟᱜ ᱡᱚᱛᱚᱣᱟᱜ ᱵᱚᱱ ᱧᱟᱢᱟ ᱚᱱᱟ ᱞᱟᱹᱜᱤᱫ ᱟᱵᱚ ᱱᱤᱛᱳᱜ ᱟᱛᱳ ᱟᱛᱳ ᱫᱟᱬᱟ ᱯᱟᱲᱟᱣ ᱟᱵᱚᱱᱟ ᱵᱟᱵᱚᱱ ᱫᱟᱬᱟ ᱞᱮᱠᱷᱟᱱ ᱫᱚ ᱟᱵᱚ ᱪᱤᱠᱟᱹᱵᱚ ᱪᱮᱫᱚᱜᱼᱟ ᱡᱚᱛᱚ ᱦᱚᱲ ᱢᱟ ᱱᱚᱝᱠᱟ ᱥᱚᱢᱟᱱ ᱦᱚᱲ ᱢᱟ ᱵᱟᱹᱱᱩᱜ ᱵᱚᱱᱟ ᱟᱵᱚ ᱫᱚ ᱮᱱᱠᱷᱟᱱ ᱫᱚ ᱱᱩᱠᱩ ᱟᱛᱳ ᱟᱛᱳ ᱵᱚ ᱫᱟᱬᱟ ᱞᱮᱠᱷᱟᱱ ᱫᱚ ᱡᱚᱛᱚ ᱦᱚᱲ ᱠᱚ ᱪᱮᱫᱚᱜᱼᱟ ᱨᱚᱲ ᱚᱞ ᱠᱚ ᱪᱮᱫᱚᱜᱼᱟ ᱟᱨ ᱡᱚᱛᱚ ᱵᱚ ᱥᱤᱠᱷᱱᱟᱹᱛᱚᱜᱼᱟ ᱚᱱᱟ ᱞᱟᱹᱜᱤᱫ ᱟᱵᱚ ᱱᱤᱛᱳᱜ ᱠᱩᱨᱩᱢᱩᱴᱩ ᱯᱩᱨᱟᱹ ᱫᱚᱨᱠᱟᱨ ᱦᱩᱭ ᱵᱚᱱᱟ ᱟᱵᱚ ᱱᱤᱛᱳᱜ ᱠᱩᱨᱩᱢᱩᱴᱩ ᱵᱟᱵᱚ ᱠᱩᱨᱩᱢᱩᱴᱩ ᱞᱮᱠᱷᱟᱱ ᱫᱚ ᱟᱵᱚ ᱱᱤᱛᱳᱜ ᱪᱮᱫ ᱦᱚᱸ ᱵᱟᱵᱚ ᱪᱤᱠᱟᱹ ᱫᱟᱲᱮᱭᱟᱜᱼᱟ ᱵᱟᱠᱷᱟᱱ ᱟᱵᱚᱣᱟᱜ ᱚᱞ ᱦᱚᱸᱵᱚ ᱟᱲᱟ ᱟᱫᱟ ᱟᱨ ᱨᱚᱲ ᱦᱚᱸ ᱟᱲᱟᱝ ᱦᱚᱸᱵᱚ ᱟᱫᱟ ᱟᱵᱚ ᱫᱚ ᱱᱤᱛᱳᱜ ᱫᱚ ᱚᱱᱠᱟᱱ ᱱᱤᱛᱳᱜ ᱥᱮᱴᱮᱨ ᱟᱠᱟᱱᱟ ᱡᱩᱫᱤ ᱟᱵᱚ ᱵᱟᱵᱚ ᱠᱩᱨᱩᱢᱩᱴᱤᱭ ᱠᱷᱟᱱ ᱵᱟᱠᱷᱟᱱ ᱡᱷᱟᱛᱤᱠ ᱥᱟᱞᱟᱜ ᱜᱮ ᱟᱵᱚ ᱫᱚᱵᱚᱱ ᱢᱮᱥᱟ ᱪᱟᱵᱟᱜᱼᱟ